ᱞᱟᱦᱟᱛᱮᱱ ᱥᱠᱩᱞ ᱠᱚᱞᱮᱡ ᱨᱮᱱ ᱜᱤᱫᱽᱨᱟᱹ ᱠᱚᱫᱚ ᱥᱟᱭᱠᱮᱞ ᱛᱮᱠᱚ ᱪᱟᱞᱟᱜ ᱦᱤᱡᱩᱜ ᱠᱟᱱ ᱛᱟᱦᱮᱸᱱᱟ ᱟᱨ ᱱᱮᱛᱟᱨ ᱫᱚ ᱵᱟᱥ ᱚᱴᱳ ᱴᱨᱮᱱ ᱚᱱᱟ ᱠᱚ ᱪᱟᱹᱞᱩᱣᱟᱠᱟᱫ ᱛᱮᱠᱚ ᱚᱱᱟᱛᱮᱠᱚ ᱪᱟᱞᱟᱜ ᱦᱟᱹᱡᱩᱜ ᱥᱮᱱᱚᱜ ᱠᱟᱱᱟ ᱟᱨ ᱯᱟᱲᱦᱟᱣ ᱠᱟᱛᱮ ᱚᱠᱚᱭ ᱫᱚ ᱥᱳᱥᱟᱞ ᱢᱮᱰᱤᱭᱟ ᱚᱠᱚᱭ ᱫᱚ ᱜᱤᱫᱽᱨᱟᱹ ᱯᱟᱲᱦᱟᱣ ᱚᱱᱟ ᱠᱚᱨᱮ ᱠᱚ ᱪᱮᱥᱴᱟᱭᱫᱟ ᱟᱨ ᱧᱟᱢ ᱫᱟᱠᱚ ᱠᱟᱹᱢᱤ ᱠᱩᱡ ᱡᱟᱦᱟᱸᱭ ᱫᱚ ᱟᱨ ᱯᱟᱲᱦᱟᱣ ᱠᱟᱛᱮ ᱟᱭᱢᱟ ᱦᱚᱲ ᱟᱭᱢᱟ ᱞᱮᱠᱟ ᱠᱚ ᱪᱮᱥᱴᱟᱭᱫᱟ ᱡᱟᱦᱟᱸᱱᱟᱜ ᱠᱚᱨᱟᱣ ᱤᱪᱪᱷᱟᱹ ᱥᱮ ᱴᱨᱮᱱᱝ ᱠᱩᱡ ᱚᱱᱟ ᱠᱚᱨᱮᱱᱟᱜ ᱠᱚ ᱠᱩᱨᱩᱢᱩᱴᱩᱭ ᱫᱟ